ᱦᱮᱞᱳ ᱚ ᱢᱮᱱᱫᱟᱹᱧ ᱜᱚᱢᱠᱮ ᱤᱧᱢᱟ ᱟᱹᱰᱤ ᱥᱟᱺᱜᱤᱧ ᱠᱷᱚᱱᱤᱧ ᱦᱮᱡ ᱟᱠᱟᱱᱟ ᱱᱚᱛᱮ ᱯᱩᱨᱩᱞᱤᱭᱟᱹ ᱥᱮᱱ ᱠᱷᱚᱱ ᱟᱫᱚ ᱤᱧᱢᱟ ᱚᱱᱠᱟᱜᱮ ᱫᱟᱬᱟᱱ ᱦᱚᱲ ᱟᱫᱚ ᱟᱯᱮ ᱱᱤᱭᱟᱹ ᱢᱟᱞᱫᱟ ᱡᱮᱞᱟ ᱨᱮ ᱚᱠᱟ ᱠᱚ ᱡᱟᱭᱜᱟᱨᱮ ᱢᱟᱱᱮ ᱯᱚᱨᱡᱚᱴᱚᱱ ᱠᱮᱱᱫᱨᱚ ᱞᱮᱠᱟ ᱥᱮ ᱪᱟᱞᱟᱣ ᱠᱟᱛᱮ ᱢᱤᱫᱴᱮᱱ ᱚᱵᱷᱤᱜᱽᱜᱚᱛᱟ ᱦᱩᱭᱩᱜᱼᱟ ᱚᱱᱠᱟᱱ ᱡᱟᱭᱜᱟ ᱠᱚ ᱢᱮᱱᱟᱜᱼᱟ ᱞᱟᱹᱭ ᱞᱮᱠᱷᱟᱡ ᱮᱢ ᱟᱹᱰᱤ ᱵᱟᱛᱨᱟᱣ ᱠᱚᱜᱼᱟ ᱚᱞᱨᱮᱰᱤ ᱢᱤᱱᱟᱹᱧᱟ ᱤᱧᱫᱚ ᱢᱟᱞᱫᱟ ᱰᱤᱥᱴᱤᱠᱤᱧ ᱵᱚᱞᱚᱣᱟᱠᱟᱱᱟ

ᱟᱪᱪᱷᱟ

ᱜᱳᱨ ᱜᱳᱨ ᱫᱚ ᱚᱠᱟ ᱞᱟᱭᱤᱱ ᱛᱮ ᱪᱟᱞᱟᱜ ᱦᱩᱭᱩᱜᱼᱟ ᱚᱱᱟ ᱞᱟᱭᱤᱱ ᱨᱳᱰ ᱦᱩᱭ ᱞᱮᱠᱷᱟᱡ ᱵᱟᱛᱨᱟᱣ ᱠᱚᱜᱼᱟ

ᱟᱪᱪᱷᱟ ᱪᱷᱟ

ᱴᱷᱤᱠ ᱜᱮᱭᱟ ᱴᱷᱤᱠ ᱜᱮᱭᱟ ᱟᱪᱪᱷᱟ ᱴᱷᱤᱠ ᱟᱪᱷᱮ ᱤᱧ ᱪᱟᱞᱟᱜ ᱠᱟᱹᱱᱟᱹᱧ ᱚᱥᱩᱵᱤᱫᱟ ᱥᱩᱵᱤᱫᱟ ᱤᱧᱤᱧ ᱯᱷᱳᱱᱟᱢᱟ ᱤᱱᱟᱹ ᱠᱷᱟᱡ ᱮᱢ ᱞᱟᱹᱭᱟᱹᱧᱟᱹ ᱡᱮᱦᱮᱛᱩ ᱱᱟᱣᱟ ᱡᱟᱭᱜᱟ ᱧᱮᱞ ᱦᱩᱭᱩᱜ ᱠᱟᱱᱟ ᱴᱷᱤᱠ ᱜᱮᱭᱟ ᱟᱪᱪᱷᱟ